ᱦᱮᱞᱳ ᱤᱧ ᱥᱚᱥᱟᱞᱣᱟᱨᱠᱟᱨ ᱠᱷᱚᱱ ᱤᱧ ᱞᱟ ᱭ ᱮᱫᱟ ᱦᱮᱸ ᱵᱟᱰᱟᱭ ᱥᱟ ᱱᱟ ᱧ ᱠᱟᱱ ᱛᱟᱦᱮᱱᱟ ᱯᱩᱨᱵᱚ ᱵᱚᱨᱫᱷᱚᱢᱟᱱ ᱦᱚᱱᱚᱛ ᱨᱮᱭᱟᱜ ᱟᱯᱮ ᱪᱮᱜ ᱠᱚᱯᱮ ᱡᱚᱢ ᱛᱮᱦᱮᱱᱟ ᱚᱱᱟᱠᱚ ᱤᱥᱤᱱ ᱵᱟᱠᱷᱨᱟ ᱛᱮᱜᱮ ᱤᱧ ᱵᱟᱰᱟᱭ ᱥᱟ ᱱᱟ ᱧ ᱠᱟᱱ ᱛᱟᱦᱮᱱᱟ

ᱚ ᱥᱚᱦᱚᱨᱟᱭ ᱨᱮᱫᱚ ᱪᱮᱫᱽ ᱪᱮᱫᱽ ᱠᱚᱯᱮ ᱤᱥᱤᱱ ᱛᱟᱦᱮᱱ ᱜᱮᱭᱟ

ᱯᱟᱛ ᱚᱱᱟ ᱯᱟᱛᱲᱟ ᱯᱤᱴᱷᱟᱹᱠᱚᱫᱚ ᱪᱮᱫ ᱞᱮᱠᱟ ᱵᱷᱟᱯ ᱛᱮᱯᱮ ᱤᱥᱤᱱ ᱛᱟᱦᱮᱱ ᱜᱮᱭᱟ

ᱦᱩᱸ ᱦᱩᱸ ᱦᱩᱸ

ᱟᱨ ᱛᱟᱦᱚᱞᱮ

ᱚᱻ ᱟᱨ ᱵᱟᱦᱟᱨᱮ ᱟᱨ ᱵᱟᱦᱟᱨᱮᱫᱚ ᱪᱮᱫ ᱠᱚᱯᱮ ᱤᱥᱤᱱ ᱛᱟᱦᱮᱱ ᱜᱮᱭᱟ ᱚ ᱟᱞᱮᱫᱚ ᱥᱚᱥᱟᱞᱣᱟᱨᱠᱟᱨ ᱠᱷᱚᱱ ᱞᱮ ᱦᱮᱡ ᱟᱠᱟᱱᱟ ᱛᱚ ᱚᱱᱟ ᱯᱷᱳᱱ ᱟᱠᱟᱫᱟ ᱧ ᱟᱫᱚ ᱚᱱᱟ ᱵᱟᱰᱟᱭ ᱥᱟ ᱱᱟ ᱧ ᱠᱟᱱ ᱛᱟᱦᱮᱱᱟ ᱯᱩᱨᱵᱚ ᱵᱚᱨᱫᱷᱚᱢᱟᱱ ᱦᱚᱱᱚᱛ ᱨᱮᱭᱟᱜ ᱩᱱᱠᱩ ᱦᱚᱲ ᱠᱚ ᱪᱮᱫ ᱞᱮᱠᱟ ᱤᱥᱤᱱ ᱠᱟᱛᱮ ᱠᱚ ᱡᱚᱢ ᱛᱟᱦᱮᱱᱟ ᱪᱮᱫ ᱪᱮᱫ ᱠᱚ ᱤᱥᱤᱱᱟᱠᱚ ᱟᱠᱚᱣᱟᱜ ᱯᱚᱨᱚᱵ ᱨᱮ ᱪᱮᱫ ᱠᱚ ᱠᱚ ᱤᱥᱤᱱᱟᱠᱚ ᱚᱱᱟᱠᱚ ᱵᱟᱰᱟᱭ ᱥᱟᱱᱟᱭᱤᱧ ᱠᱟᱱ ᱛᱟᱦᱮᱱᱟ ᱦᱮᱸᱻ ᱜᱚᱴᱟ ᱯᱚᱱᱚᱛ ᱯᱚᱱᱚᱛ ᱜᱮᱞᱮ ᱯᱷᱳᱱ ᱮᱫᱟ ᱚᱱᱟ ᱚᱠᱟ ᱚᱠᱟ ᱯᱚᱱᱚᱛ ᱨᱮ ᱪᱮᱫ ᱞᱮᱠᱟ ᱠᱚ ᱡᱚᱢᱟ ᱟᱠᱚᱣᱟᱜ ᱯᱚᱨᱚᱵ ᱯᱟ ᱞᱤ ᱨᱮᱭᱟᱜ ᱚᱱᱟᱠᱚ ᱡᱚᱢ ᱧᱩ ᱠᱚ ᱦᱮᱸ ᱚᱱᱟᱜᱮ ᱵᱟᱰᱟᱭᱤᱧ ᱵᱟᱰᱟᱭ ᱥᱟ ᱱᱟ ᱧ ᱠᱟᱱ ᱛᱟᱦᱮᱱᱟ ᱟᱹᱰᱤ ᱟᱹᱰᱤ ᱥᱟᱨᱦᱟᱣ ᱞᱟ ᱭ ᱞᱟ ᱜᱤᱫ ᱫᱚᱦᱚᱭ ᱫᱟᱹᱧ ᱛᱟᱦᱚᱞᱮ